ᱦᱮᱞᱳ ᱫᱟᱫᱟ ᱚᱠᱟᱨᱮ ᱢᱮᱱᱟᱢᱟ ᱵᱟᱡᱟᱨ ᱥᱮᱫᱨᱮ ᱢᱮᱱᱟ ᱟᱫᱚ ᱦᱩᱱᱟᱹᱝ ᱤᱧ ᱱᱤᱛᱳᱜ ᱵᱮᱝᱠ ᱥᱮᱫᱼᱤᱧ ᱦᱮᱡ ᱟᱠᱟᱱᱟ ᱟᱫᱚ ᱢᱤᱫᱴᱟᱝ ᱠᱟᱹᱢᱤ ᱢᱮᱱᱟᱜᱼᱟ ᱦᱩᱱᱟᱝ ᱦᱮᱡ ᱧᱚᱜᱚᱜᱼᱟ ᱛᱟᱯᱚᱨᱮ ᱜᱚᱲᱚᱢ ᱮᱢᱧᱚᱜ ᱤᱧᱟᱹ ᱪᱤᱠᱟᱹᱛᱮ ᱵᱮᱝᱠ ᱮᱠᱟᱣᱩᱱᱴ ᱨᱮ ᱤᱧᱟᱹᱜ ᱟᱫᱷᱟᱨ ᱞᱤᱝᱠ ᱵᱟᱹᱱᱩᱜ ᱟᱹᱱᱤᱡ ᱚᱱᱟᱛᱮ ᱯᱚᱭᱥᱟ ᱡᱚᱢ ᱚᱲᱟᱜ ᱠᱚᱨᱮ ᱟᱹᱰᱤᱧ ᱯᱨᱚᱵᱽᱞᱮᱢᱚᱜ ᱠᱟᱱᱟ ᱢᱟᱱᱮ ᱟᱹᱰᱤᱧ ᱚᱥᱩᱵᱤᱫᱷᱟᱜ ᱠᱟᱱᱟ ᱚᱱᱟᱛᱮ ᱟᱢᱟᱜ ᱜᱚᱲᱚ ᱟᱹᱰᱤᱜᱤᱧ ᱞᱟᱹᱠᱛᱤᱜ ᱠᱟᱱᱟ ᱟᱫᱚ ᱵᱮᱝᱠ ᱥᱟᱞᱟᱜ ᱟᱫᱷᱟᱨ ᱚᱠᱟᱞᱮᱠᱟ ᱞᱤᱝᱠᱚᱜᱼᱟ ᱪᱮᱫ ᱪᱮᱫ ᱠᱚ ᱞᱟᱹᱠᱛᱤᱜᱼᱟ ᱚᱱᱟ ᱩᱱᱟᱹᱜ ᱵᱟᱹᱧ ᱵᱟᱰᱟᱭ ᱴᱷᱤᱠ ᱫᱟᱲᱮᱭᱟᱜ ᱠᱟᱱᱟ ᱟᱫᱚ ᱟᱢᱮᱢ ᱦᱤᱡᱩᱜ ᱠᱷᱟᱱ ᱦᱩᱱᱟᱹᱝ ᱟᱹᱰᱤᱧ ᱱᱟᱯᱟᱭᱚᱜᱼᱟ ᱟᱨ ᱠᱟᱹᱢᱤ ᱟᱹᱰᱤ ᱱᱟᱯᱟᱭ ᱛᱮᱞᱟᱝ ᱠᱚᱨᱟᱣ ᱫᱟᱲᱮᱭᱟᱜᱼᱟ ᱢᱮᱱᱛᱮ ᱟᱥᱤᱧ ᱫᱚᱦᱚᱭᱮᱜᱼᱟ ᱟᱨ ᱱᱚᱣᱟ ᱵᱟᱝᱠᱷᱟᱱ ᱤᱧ

ᱞᱮᱱᱫᱮᱱ ᱨᱮ ᱟᱹᱰᱤᱛᱮᱫ ᱜᱮᱧ ᱢᱩᱥᱠᱤᱞᱚᱜ ᱠᱟᱱᱟ

ᱚᱱᱟᱛᱮ ᱟᱢ ᱴᱷᱮᱱᱤᱧ ᱱᱮᱦᱟᱨᱚᱜ ᱠᱟᱱᱟ ᱚᱠᱛᱚ ᱡᱟᱹᱱᱤᱡ ᱥᱮᱴᱮᱨ ᱠᱟᱛᱮ ᱱᱚᱣᱟ ᱠᱟᱹᱢᱤ ᱵᱮᱝᱠ ᱨᱮᱞᱟᱝ ᱥᱟᱹᱛ ᱩᱛᱟᱹᱨ ᱠᱟᱜᱼᱟ